ᱨᱮᱰᱤᱢᱮᱰ ᱠᱤᱪᱨᱤᱪ ᱵᱟᱡᱟᱨ ᱨᱮ ᱟᱭᱢᱟ ᱢᱮᱱᱟᱜ ᱜᱮᱭᱟ ᱢᱮᱱᱠᱷᱟᱱ ᱡᱟᱦᱟᱸ ᱠᱚ ᱠᱤᱪᱨᱤᱪ ᱫᱚ ᱵᱟᱡᱟᱨ ᱨᱮ ᱧᱟᱢᱚᱜᱼᱟ ᱚᱱᱟ ᱠᱚᱫᱚ ᱟᱹᱰᱤ ᱞᱚᱜᱚᱱ ᱠᱚ ᱵᱮᱱᱟᱣᱟ ᱥᱮ ᱡᱟᱛᱮ ᱡᱟᱹᱥᱛᱤ ᱵᱮᱱᱟᱣ ᱠᱟᱛᱮᱫ ᱟᱭᱢᱟ ᱦᱚᱲ ᱴᱷᱮᱱ ᱡᱟᱹᱥᱛᱤᱛᱮ ᱠᱤᱨᱤᱧ ᱟᱹᱠᱷᱨᱤᱧᱚᱜᱼᱢᱟ ᱚᱱᱟ ᱠᱟᱨᱚᱱᱛᱮ ᱩᱱᱠᱩ ᱡᱟᱦᱟᱸ ᱠᱤᱪᱨᱤᱪ ᱠᱚ ᱵᱮᱱᱟᱣᱟ ᱚᱱᱟᱫᱚ ᱩᱱᱠᱩ ᱩᱱᱟᱹᱜ ᱵᱷᱟᱜᱮ ᱴᱷᱤᱠ ᱥᱤᱞᱟᱹᱭ ᱠᱚ ᱵᱟᱠᱚ ᱞᱟᱜᱟᱣᱟᱜᱼᱟ ᱟᱨ ᱡᱟᱦᱟᱸ ᱠᱤᱪᱨᱤᱡ ᱫᱚ ᱛᱤ ᱛᱮᱠᱚ ᱵᱮᱱᱟᱣᱟ ᱚᱱᱟᱫᱚ ᱟᱹᱰᱤ ᱢᱚᱡᱽ ᱥᱩᱛᱟᱹᱢ ᱠᱚ ᱞᱟᱜᱟᱣᱟ ᱡᱟᱛᱮ ᱱᱚᱣᱟ ᱠᱤᱪᱨᱤᱪ ᱵᱮᱱᱟᱣ ᱛᱟᱭᱱᱚᱢ ᱡᱟᱦᱟᱸᱭ ᱦᱚᱲᱮ ᱤᱫᱤᱭᱟ ᱩᱱᱤ ᱦᱚᱲ ᱡᱮᱢᱚᱱ ᱟᱨ ᱢᱤᱫ ᱦᱚᱲ ᱴᱷᱮᱱᱮ ᱞᱟᱹᱭ ᱫᱟᱲᱮᱭᱟᱜ ᱢᱟ ᱡᱮ ᱤᱧ ᱱᱚᱣᱟ ᱠᱤᱪᱨᱤᱪ ᱱᱚᱸᱰᱮᱧ ᱵᱮᱱᱟᱣ ᱦᱚᱪᱚ ᱞᱮᱫ ᱛᱮ ᱤᱧᱟᱹᱜ ᱱᱚᱣᱟ ᱠᱤᱪᱨᱤᱡ ᱱᱤᱛᱚᱜ ᱦᱚᱸ ᱟᱹᱰᱤ ᱞᱟᱥᱴᱤᱝ ᱟᱠᱟᱫᱟᱭ ᱥᱮ ᱱᱚᱣᱟ ᱵᱟᱝ ᱪᱤᱠᱟᱹᱣ ᱟᱠᱟᱱ ᱛᱤᱧᱟᱹ ᱚᱱᱟ ᱞᱟᱹᱜᱤᱫᱛᱮ ᱵᱟᱡᱟᱨ ᱨᱮᱱᱟᱜ ᱠᱤᱪᱨᱤᱡ ᱠᱷᱚᱱᱫᱚ ᱡᱟᱦᱟᱸ ᱛᱤ ᱛᱮᱠᱚ ᱥᱤᱞᱟᱹᱭᱟ ᱚᱱᱟ ᱠᱤᱪᱨᱤᱡ ᱫᱚ ᱟᱹᱰᱤᱜᱮ ᱱᱟᱯᱟᱭᱟ